ᱡᱤᱞ ᱩᱛᱩ ᱫᱚ ᱟᱹᱰᱤ ᱠᱚᱴᱷᱤᱱ ᱜᱮᱭᱟ ᱵᱮᱱᱟᱣ ᱫᱚ ᱪᱮᱫᱟᱜ ᱥᱮ ᱚᱱᱟᱫᱚ ᱥᱩᱱᱩᱢ ᱠᱚ ᱞᱟᱜᱟᱣ ᱢᱮ ᱵᱩᱞᱩᱝ ᱠᱚ ᱞᱟᱜᱟᱣ ᱢᱮ ᱥᱟᱥᱟᱝ ᱠᱚ ᱞᱟᱜᱟᱣ ᱢᱮ ᱯᱮᱸᱭᱟᱡᱽ ᱠᱚ ᱟᱵᱟᱨ ᱡᱚᱛᱚ ᱠᱚᱜᱮ ᱟᱵᱟᱨ ᱢᱮᱱᱴᱮᱱ ᱠᱟᱛᱮᱫ ᱯᱚᱨᱤᱢᱟᱱ ᱦᱤᱥᱟᱹᱵ ᱛᱮ ᱛᱤᱱᱟᱹᱜ ᱫᱚᱨᱠᱟᱨᱟ ᱚᱱᱠᱟᱞᱮᱠᱟ ᱞᱟᱜᱟᱣᱢᱮ ᱚᱱᱠᱟᱜᱮ ᱞᱟᱜᱟᱣ ᱦᱩᱭᱩᱜᱼᱟ ᱟᱵᱟᱨ ᱚᱱᱟ ᱠᱷᱚᱱ ᱡᱟᱹᱥᱛᱤᱢ ᱞᱟᱜᱟᱣ ᱞᱮᱠᱷᱟᱱ ᱚᱱᱛᱮ ᱵᱟᱹᱲᱤᱡᱚᱜᱼᱟ ᱠᱷᱟᱨᱟᱯᱚᱜᱼᱟ ᱢᱚᱸᱡᱽ ᱵᱟᱝ ᱥᱤᱵᱤᱞᱟ ᱛᱚᱠᱷᱚᱱ